ᱦᱮᱸ ᱦᱮᱞᱳ ᱦᱮᱸ ᱜᱚᱝᱠᱮ ᱡᱚᱦᱟᱨ ᱡᱚᱦᱟᱨ ᱡᱚᱦᱟᱨ ᱟᱨ ᱪᱮᱫᱞᱮᱠᱟ ᱟᱵᱚ ᱟᱹᱞᱤᱧ ᱵᱮᱝᱜᱚᱞ ᱥᱮᱫᱠᱷᱚᱱᱞᱤᱧ ᱞᱟᱹᱭᱮᱫᱼᱟ ᱟᱫᱚᱧ ᱢᱮᱱᱮᱫᱼᱟ ᱟᱵᱚ ᱯᱟᱨᱟᱵᱽ ᱠᱚᱫᱚ ᱪᱮᱫ ᱞᱮᱠᱟ ᱟᱫᱚ ᱱᱤᱛᱚᱜ ᱢᱟ ᱫᱟᱸᱥᱟᱭ ᱵᱚᱸᱜᱟ ᱥᱮᱴᱮᱨᱚᱜ ᱠᱟᱱᱫᱚ ᱟᱫᱚ ᱪᱮᱫᱞᱮᱠᱟ ᱫᱟᱥᱟᱸᱭ ᱵᱚᱸᱜᱟ ᱨᱮᱫᱚ ᱪᱮᱫ ᱞᱮᱠᱟᱠᱚ ᱯᱟᱨᱟᱵᱚᱜᱼᱟ ᱚᱼᱦᱚᱼᱦᱚ ᱦᱮᱸ ᱚᱱᱟᱜᱮᱧ ᱢᱮᱱᱮᱫᱼᱟ ᱵᱟᱠᱷᱟᱱ ᱡᱟᱦᱟᱸᱢᱟᱧ ᱩᱭᱦᱟᱹᱨ ᱫᱟᱨᱟᱭᱮᱫ ᱛᱟᱦᱮᱱ ᱚᱱᱛᱮᱨᱮ ᱟᱯᱮᱥᱮᱫᱨᱮ ᱡᱟᱦᱟᱸ ᱫᱚ ᱫᱟᱸᱥᱟᱭ ᱵᱚᱸᱜᱟ ᱨᱮᱢᱟ ᱫᱟᱥᱟᱸᱭ ᱵᱷᱟᱫᱚᱨ ᱵᱚᱸᱜᱟ ᱪᱟᱵᱟᱭᱮᱱ ᱠᱷᱟᱱ ᱫᱟᱥᱟᱸᱭ ᱵᱚᱸᱜᱟ ᱥᱮᱴᱮᱨ ᱞᱮᱱᱠᱷᱟᱱ ᱟᱵᱚ ᱥᱟᱱᱛᱟᱲ ᱤᱫᱤ ᱠᱟᱛᱮᱫᱛᱮ ᱮᱱᱠᱷᱟᱱ ᱤᱧᱤᱧ ᱢᱮᱱᱮᱫᱼᱟ ᱫᱟᱸᱥᱟᱭ ᱢᱟ ᱟᱞᱮᱥᱮᱫ ᱨᱮ ᱟᱹᱰᱤᱡᱳᱨᱠᱚ ᱮᱱᱮᱡᱟ ᱚᱱᱟ ᱦᱤᱥᱟᱹᱵᱽᱛᱮᱧ ᱢᱮᱱᱮᱫᱼᱟ ᱯᱟᱞᱮᱥᱮᱫ ᱟᱹᱰᱤ ᱛᱤᱱᱟᱹᱜ ᱫᱤᱱ ᱠᱚᱯᱮ ᱮᱱᱮᱡ ᱮᱱᱮᱡᱼᱟ ᱦᱚᱭ ᱦᱚᱭ ᱦᱚᱭ ᱚᱱᱟᱜᱮᱧ

ᱚᱼᱦᱚ ᱦᱚᱭ ᱦᱚᱭ ᱦᱮᱸ ᱤᱱᱟᱹ ᱫᱟᱸᱥᱟᱭ ᱪᱟᱵᱟ ᱥᱟᱶᱛᱮ ᱟᱨᱦᱚᱸ ᱥᱚᱦᱚᱨᱟᱭ ᱵᱚᱸᱜᱟ ᱥᱮᱴᱮᱨᱚᱜ ᱫᱚ ᱦᱚᱭ ᱦᱚᱭ ᱦᱚᱭ ᱟᱨ ᱤᱭᱟᱹ ᱫᱚ ᱥᱚᱦᱚᱨᱟᱭ ᱦᱚᱸ ᱥᱮᱴᱮᱨᱚᱜ ᱫᱚ ᱤᱱᱟᱹᱜ ᱛᱮᱜᱮ ᱪᱮᱫᱞᱮᱠᱟ ᱥᱚᱦᱚᱨᱟᱭ ᱠᱚᱨᱮ ᱚᱱᱛᱮ ᱨᱮᱫᱚ ᱦᱩᱭᱩᱜ ᱠᱟᱱ ᱜᱮᱭᱟ ᱪᱮ ᱵᱟᱝᱼᱟ ᱦᱚᱭ ᱦᱚᱭ ᱵᱟᱝᱼᱟ ᱮᱱᱠᱷᱟᱱ ᱥᱚᱦᱚᱨᱟᱭᱫᱚ ᱛᱤᱱᱟᱹᱜ ᱫᱤᱱᱯᱮ ᱢᱟᱱᱟᱣᱛᱮ ᱮᱱᱦᱚᱸ ᱚᱼᱦᱚ ᱟᱹᱰᱤᱫᱤᱱ ᱮᱱᱠᱷᱟᱱ ᱮᱦᱚᱵ ᱢᱟᱦᱟ ᱟᱹᱰᱤ ᱡᱟᱠᱼᱡᱚᱢᱚᱠᱜᱮ ᱦᱩᱭᱩᱜᱼᱟ ᱛᱚᱵᱮ ᱦᱚᱭ ᱦᱚᱭ ᱚᱼᱦᱚ ᱚᱼᱦᱚᱼᱦᱚ ᱦᱚᱭ ᱠᱟᱛᱷᱟ ᱮᱱᱠᱷᱟᱱ ᱟᱹᱰᱤ ᱡᱟᱠᱼᱡᱚᱢᱚᱠᱜᱮ ᱦᱩᱭᱩᱜᱼᱟ ᱛᱚᱵᱮ ᱚᱼᱦᱚᱼᱦᱚ ᱟᱪᱪᱷᱟ ᱟᱹᱰᱤ ᱡᱟᱠᱼᱡᱚᱢᱚᱠᱜᱮ

ᱦᱮᱸ ᱦᱮᱸ ᱟᱨᱦᱚᱸ ᱟᱵᱚ ᱟᱵᱚᱢᱟ ᱟᱨᱦᱚᱸ ᱥᱟᱠᱨᱟᱛ ᱦᱚᱸᱵᱚ ᱢᱟᱱᱟᱣ ᱜᱮᱭᱟ ᱚᱱᱟ ᱪᱮᱫᱞᱮᱠᱟ ᱟᱵᱚ ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ

ᱦᱚᱭ ᱦᱚᱭ ᱦᱚᱭ ᱦᱚᱭ ᱦᱚᱭ ᱦᱚᱭ ᱦᱚᱭ ᱦᱚᱭ ᱴᱷᱤᱠ ᱴᱷᱤᱠ ᱜᱮᱭᱟ ᱛᱚᱵᱮ ᱟᱨᱦᱚᱸ ᱱᱚᱜᱼᱚ ᱱᱚᱝᱠᱟ ᱪᱟᱞᱟᱣᱞᱮᱠᱟ ᱦᱩᱭᱩᱜ ᱠᱟᱱᱟᱦᱟᱜ ᱚᱱᱟᱛᱮᱧ ᱢᱮᱱᱵᱟᱲᱟᱭᱮᱫᱟ ᱦᱟᱯᱮ ᱦᱮᱸ ᱴᱷᱤᱠᱜᱮᱭᱟ ᱛᱚᱵᱮ ᱦᱮᱸ ᱦᱮᱸ